ᱦᱮᱸ ᱦᱮᱞᱳ ᱦᱮᱸ ᱟᱢᱫᱚ ᱨᱤᱢᱤᱞ ᱟᱡ ᱜᱚᱜᱚᱢ ᱞᱟᱹᱭᱫᱟ ᱢᱮᱱᱫᱟᱹᱧ ᱜᱤᱫᱽᱨᱟᱹ ᱡᱮ ᱤᱥᱠᱩᱞᱮ ᱦᱤᱡᱩᱜ ᱠᱟᱱᱟ ᱟᱫᱚ ᱜᱟᱯᱟ ᱤᱥᱠᱩᱞᱮᱢ ᱠᱩᱞᱮᱭᱟ ᱤᱥᱠᱩᱞ ᱦᱮᱡ ᱠᱟᱛᱮ ᱜᱤᱫᱽᱨᱟᱹ ᱡᱮ ᱪᱷᱩᱴᱤ ᱯᱚᱨᱮ ᱜᱤᱫᱽᱨᱟᱹ ᱪᱚᱞᱞᱤᱥ ᱢᱚᱱᱚᱴ ᱱᱚᱸᱰᱮ ᱛᱟᱦᱮᱱ ᱮᱢ ᱞᱟᱹᱭᱟᱭᱟ ᱦᱮᱸ ᱜᱤᱫᱽᱨᱟᱹᱣᱟᱜ ᱢᱟᱱᱮ ᱯᱟᱲᱦᱟᱜ ᱠᱟᱱᱟ ᱠᱚ ᱥᱮᱨᱚᱠᱚᱢ ᱴᱷᱤᱠᱼᱴᱷᱟᱠ ᱡᱟᱧ ᱯᱟᱲᱦᱟᱣᱮᱫ ᱠᱚᱣᱟ ᱥᱮ ᱯᱨᱚᱥᱱᱚ ᱨᱮᱭᱟᱜ ᱩᱛᱛᱚᱨ ᱴᱷᱤᱠᱼᱴᱷᱟᱠ ᱵᱟᱭ ᱞᱟᱹᱭ ᱫᱟᱲᱮᱭᱟᱜ ᱠᱟᱱᱟ ᱚᱱᱟ ᱞᱟᱹᱜᱤᱫ ᱛᱮ ᱦᱮᱸ ᱤᱥᱠᱩᱞ ᱨᱮ ᱥᱩᱫᱩ ᱡᱮ ᱤᱥᱠᱩᱞᱨᱮ ᱦᱮᱡ ᱠᱟᱛᱮ ᱯᱟᱲᱦᱟᱜ ᱟᱭ ᱥᱮ ᱢᱟᱥᱴᱟᱨ ᱠᱚ ᱞᱟᱹᱭᱟᱠᱚᱣᱟ ᱚᱱᱠᱟ ᱫᱚ ᱵᱟᱝ ᱚᱲᱟᱜ ᱨᱮᱦᱚᱸ ᱜᱤᱫᱽᱨᱟᱹ ᱢᱤᱫ ᱜᱷᱟᱹᱲᱤᱡ ᱟᱵᱮᱱ ᱜᱚᱜᱚ ᱦᱚᱲ ᱥᱮ ᱵᱟᱵᱟ ᱦᱚᱲ ᱢᱤᱫ ᱜᱷᱟᱹᱲᱤᱡ ᱜᱤᱫᱽᱨᱟᱹ ᱯᱟᱲᱦᱟᱣ ᱵᱮᱱ ᱫᱩᱲᱩᱵᱮᱭᱟ ᱫᱩᱲᱩᱵ ᱠᱟᱛᱮ ᱡᱟᱦᱟᱸᱼᱡᱟᱦᱟᱸ ᱠᱚ ᱟᱞᱮ ᱞᱮ ᱯᱟᱲᱦᱟᱣᱮᱫ ᱠᱚᱣᱟ ᱚᱱᱟ ᱠᱚ ᱢᱤᱫ ᱫᱷᱟᱢ ᱠᱟᱛᱮ ᱟᱵᱚᱱ ᱵᱚᱱ ᱞᱟᱹᱭᱟᱭᱟ ᱚᱱᱟ ᱞᱟᱹᱜᱤᱫ ᱛᱮ ᱦᱮᱸ ᱚᱱᱟ ᱠᱚᱜᱮ ᱟᱫᱚ ᱛᱟᱪᱷᱟᱲᱟ ᱫᱚ ᱟᱫᱚ ᱪᱮᱫ ᱤᱧ ᱞᱟᱹᱭᱟ ᱚᱱᱟᱠᱚᱜᱮ ᱵᱟᱵᱚᱫ ᱛᱮᱜᱮ ᱤᱧᱫᱩᱧ ᱞᱟᱹᱭᱟᱢ ᱠᱟᱱᱟ ᱛᱟᱞᱦᱮᱢ ᱞᱟᱹᱭ ᱭᱟ ᱦᱟᱸᱜ ᱦᱮᱸ ᱜᱤᱫᱽᱨᱟᱹ ᱫᱚ ᱟᱞᱮ ᱡᱟᱦᱟᱸ ᱠᱚ ᱤᱥᱠᱩᱞ ᱨᱮᱞᱮ ᱞᱟᱹᱭ ᱟᱠᱚ ᱠᱟᱱᱟ ᱚᱱᱮᱧ ᱞᱟᱹᱭᱮᱫ ᱤᱥᱠᱩᱞ ᱨᱮ ᱡᱟᱦᱟᱸ ᱞᱟᱹᱭ ᱠᱟᱛᱮ ᱚᱲᱟᱜ ᱨᱮ ᱟᱨᱦᱚᱸ ᱜᱚᱜᱚᱼᱵᱟᱵᱟ ᱯᱟᱲᱦᱟᱣ ᱞᱮᱠᱷᱟᱡ ᱫᱚ ᱜᱤᱫᱽᱨᱟᱹ ᱫᱚ ᱯᱟᱞᱮᱠᱷᱟᱱ ᱟᱨᱦᱚᱸ ᱱᱟᱯᱟᱭᱛᱮ ᱪᱤᱫ ᱫᱟᱲᱤᱭᱟᱜᱼᱟ ᱟᱵᱮᱱ ᱵᱮᱱ ᱪᱮᱥᱴᱟᱭᱟ ᱜᱤᱫᱽᱨᱟᱹ ᱤᱥᱠᱩᱞ ᱨᱮ ᱥᱮᱱ ᱠᱟᱛᱮ ᱢᱤᱫᱽᱜᱷᱟᱹᱲᱤᱡ ᱨᱮᱦᱚᱸᱵᱮᱱ ᱫᱩᱲᱩᱵᱮᱭᱟ ᱢᱤᱫ ᱜᱷᱚᱱᱴᱟ ᱨᱮᱦᱚᱸ ᱟᱫᱷ ᱜᱷᱚᱱᱴᱟ ᱨᱮᱦᱚᱸ ᱜᱤᱫᱽᱨᱟᱹ ᱚᱱᱟ ᱥᱟᱶᱼᱥᱟᱶᱛᱮ ᱜᱤᱫᱽᱨᱟᱹᱣᱟᱜ ᱜᱤᱫᱽᱨᱟᱹᱡᱮ ᱢᱟᱱᱮ ᱞᱮ ᱪᱮᱫ ᱟᱠᱩ ᱠᱟᱱᱟᱞᱮ ᱡᱟᱦᱟᱸ ᱩᱱᱠᱩ ᱦᱚᱸ ᱚᱱᱟ ᱵᱟᱠᱚ ᱫᱤᱥᱟᱹ ᱫᱚᱦᱚᱭᱟ ᱚᱱᱟ ᱞᱟᱹᱜᱤᱫ ᱛᱮᱜᱮ ᱚᱟᱜ ᱨᱮᱦᱚᱸ ᱡᱟᱛᱮ ᱟᱵᱮᱱ ᱵᱮᱱ ᱯᱟᱲᱦᱟᱣᱮ ᱡᱟᱛᱮ ᱟᱵᱮᱱ ᱨᱮᱱ ᱜᱤᱫᱽᱨᱟᱹᱣᱟᱜ ᱦᱚᱸ ᱟᱨᱦᱚᱸ ᱫᱤᱥᱟᱹᱭ ᱫᱚᱦᱚᱭ ᱚᱱᱟ ᱞᱟᱹᱜᱤᱫ ᱛᱮ ᱜᱤᱫᱽᱨᱟᱹ ᱫᱚ ᱚᱲᱟᱜ ᱨᱮ ᱟᱵᱮᱱ ᱦᱚᱸ ᱢᱤᱫ ᱫᱷᱟᱢ ᱠᱟᱛᱮ ᱵᱮᱱ ᱞᱟᱹᱭᱟ ᱭᱟ ᱥᱮ ᱵᱮᱱ ᱫᱩᱲᱩᱵᱮᱭᱟ ᱤᱥᱠᱩᱞ ᱨᱮᱜᱮᱭ ᱯᱟᱲᱦᱟᱣᱮᱱᱟ ᱟᱨ ᱚᱲᱟᱜ ᱨᱮᱫᱚ ᱪᱮᱫ ᱦᱚᱸ ᱵᱟᱧᱹ ᱞᱟᱹᱭᱟ ᱭᱟ ᱚᱱᱠᱟᱞᱮᱠᱷᱟᱱ ᱫᱚ ᱵᱟᱝ ᱦᱩᱭᱩᱜᱼᱟ ᱦᱮᱸ ᱦᱮᱸ ᱦᱮᱸ ᱦᱮᱸ ᱦᱮᱸ ᱚᱱᱟ ᱞᱟᱹᱜᱤᱫ ᱜᱮ ᱢᱟ ᱚᱱᱠᱟ ᱜᱮ ᱫᱚᱦᱚᱭ ᱢᱮ